ᱢᱤᱫᱴᱟᱝ ᱵᱟᱜᱟᱱ ᱵᱮᱱᱟᱣ ᱛᱮᱭᱟᱨ ᱠᱚᱨᱛᱮ ᱜᱮᱞᱮ ᱱᱚᱣᱟᱫᱚ ᱟᱭᱢᱟ ᱤᱭᱟᱹ ᱢᱮᱱᱟᱜᱼᱟ ᱡᱮᱹᱨᱚᱠᱚᱢ ᱴᱟᱺᱰᱤ ᱨᱮ ᱴᱟᱺᱰᱤ ᱡᱟᱦᱟᱸᱴᱷᱮᱱ ᱢᱮᱱᱟᱜᱼᱟ ᱚᱱᱟ ᱴᱟᱺᱰᱤ ᱢᱟᱜ ᱥᱟᱯᱟ ᱜᱟᱡᱟᱲ ᱥᱟᱯᱟ ᱠᱟᱛᱮᱫ ᱞᱟᱦᱟᱨᱮ ᱥᱤ ᱦᱟᱥᱟ ᱠᱟᱛᱮᱫ ᱜᱷᱟᱹᱰᱞᱩᱜ ᱠᱚ ᱞᱟ ᱴᱷᱤᱠ ᱦᱩᱭᱩᱜᱼᱟ ᱤᱱᱟᱹ ᱯᱚᱨᱫᱚ ᱡᱟᱜᱮ ᱜᱩᱨᱤᱡ ᱡᱚᱨᱟᱠᱚ ᱥᱮ ᱮᱢᱟᱱ ᱛᱮᱭᱟᱜ ᱡᱚᱨᱟᱠᱚ ᱞᱟᱜᱟᱣ ᱦᱩᱭᱩᱜᱼᱟ ᱚᱱᱟ ᱜᱷᱟᱹᱰᱞᱩᱜ ᱨᱮ ᱥᱟᱸᱵᱟᱣ ᱠᱟᱛᱮᱫ ᱛᱟᱨᱯᱚᱨᱮ ᱡᱟᱦᱟᱸ ᱤᱛᱟᱹ ᱤᱛᱟᱹ ᱡᱚᱜᱟᱲ ᱟᱹᱜᱩ ᱠᱟᱛᱮᱫ ᱟᱹᱝᱠᱩᱨ ᱫᱟᱨᱮ ᱦᱚᱪᱚᱭ ᱦᱩᱭᱩᱜᱼᱟ ᱱᱚᱣᱟ ᱫᱟᱨᱮ ᱪᱟᱨᱟ ᱡᱩᱫᱤ ᱴᱷᱤᱠ ᱥᱩᱢᱟᱹᱭ ᱢᱚᱛᱚ ᱵᱟᱝ ᱮᱢᱞᱮᱠᱷᱟᱱ ᱫᱟᱨᱮ ᱴᱷᱤᱠ ᱢᱚᱛᱚ ᱵᱟᱝ ᱦᱩᱭᱩᱜᱼᱟ ᱱᱚᱣᱟᱠᱚᱫᱚ ᱟᱹᱰᱤ ᱟᱸᱴ ᱡᱚᱛᱱᱚ ᱦᱩᱭᱩᱜᱼᱟ ᱡᱮᱹᱨᱚᱠᱚᱢ ᱫᱟᱜ ᱫᱩᱞ ᱠᱟᱛᱮᱫ ᱟᱹᱝᱠᱩᱨ ᱟᱹᱝᱠᱩᱨ ᱠᱟᱛᱮᱫ ᱡᱟᱱᱟᱢ ᱫᱟᱨᱮ ᱫᱟᱨᱮ ᱢᱚᱴᱟ ᱢᱩᱴᱤ ᱛᱤᱱᱼᱪᱟᱹᱨ ᱛᱤᱱ ᱯᱷᱩᱴᱜᱟᱱ ᱦᱩᱭᱩᱜᱼᱟ ᱱᱚᱝᱠᱟᱱ ᱩᱥᱩᱞ ᱞᱮᱱᱠᱷᱟᱱ ᱱᱚᱣᱟᱠᱚ ᱫᱟᱨᱮᱫᱚ ᱩᱱ ᱥᱩᱢᱟᱹᱭ ᱫᱚ ᱨᱚᱦᱚᱭ ᱩᱯᱚᱡᱩᱠᱛᱚ ᱦᱩᱭᱩᱜᱼᱟ ᱮᱵᱚᱝ ᱱᱚᱣᱟ ᱫᱟᱨᱮ ᱨᱚᱦᱚᱭ ᱥᱩᱢᱟᱹᱭ ᱫᱚ ᱢᱚᱴᱟ ᱢᱩᱴᱤ ᱚᱭ ᱟᱥᱟᱲ ᱢᱟᱥ ᱯᱚᱨᱛᱷᱚᱢ ᱫᱤᱠᱮ ᱦᱮᱸ ᱥᱮ ᱡᱩᱥᱴᱤ ᱢᱟᱥ ᱥᱮᱥ ᱫᱤᱠᱮ ᱱᱚᱝᱠᱟ ᱨᱚᱦᱚᱭ ᱞᱮᱱᱠᱷᱟᱱ ᱱᱚᱣᱟᱠᱚ ᱫᱟᱨᱮᱫᱚ ᱥᱮᱨᱢᱟ ᱫᱟᱜ ᱛᱮᱜᱮ ᱯᱨᱟᱭ ᱦᱩᱭᱩᱜᱼᱟ ᱱᱚᱜᱚᱭ ᱵᱚᱨᱥᱟ ᱨᱮ ᱡᱮᱴᱟ ᱫᱟᱜᱼᱮ ᱧᱟᱢᱟ ᱱᱚᱣᱟ ᱵᱚᱨᱥᱟ ᱫᱟᱜᱼᱮ ᱧᱟᱢ ᱞᱮᱠᱷᱟᱱ ᱜᱮ ᱱᱚᱣᱟᱠᱚ ᱫᱟᱨᱮ ᱫᱚ ᱡᱮᱹᱣᱮᱹᱫᱚᱜᱼᱟ ᱟᱨ ᱱᱚᱣᱟ ᱫᱟᱨᱮ ᱡᱚᱫᱤ ᱚᱱᱠᱟ ᱵᱟᱭ ᱫᱟᱜ ᱤᱫᱤᱭᱟ ᱛᱟᱦᱚᱞᱮ ᱱᱚᱣᱟ ᱫᱟᱜ ᱮᱢ ᱨᱮᱭᱟᱜ ᱢᱤᱫᱴᱟᱝ ᱵᱮᱵᱚᱥᱛᱟᱭ ᱦᱩᱭᱩᱜᱼᱟ ᱵᱟᱝᱠᱷᱟᱱ ᱴᱟᱱᱛᱮ ᱟᱭᱢᱟ ᱫᱟᱨᱮ ᱜᱚᱡ ᱛᱟᱱᱮᱡᱚᱜᱼᱟ ᱮᱵᱟᱨ ᱚᱱᱠᱟᱱ ᱵᱮᱵᱚᱥᱛᱟ ᱦᱟᱛᱟᱣ ᱠᱚᱨᱛᱮ ᱜᱮᱞᱮ ᱱᱚᱣᱟ ᱨᱮᱦᱚᱸ ᱟᱹᱰᱤᱜᱟᱱ ᱥᱩᱢᱟᱹᱭ ᱞᱟᱜᱟᱜᱼᱟ ᱱᱚᱣᱟ ᱥᱩᱢᱟᱹᱭ ᱫᱚ ᱥᱮᱛᱟᱜ ᱟᱹᱭᱩᱵ ᱥᱮ ᱛᱤᱠᱤᱱ ᱱᱚᱝᱠᱟ ᱧᱮᱞ ᱞᱮᱠᱷᱟᱱ ᱫᱚ ᱵᱟᱝ ᱦᱩᱭᱩᱜᱼᱟ ᱡᱚᱠᱷᱚᱱ ᱜᱮ ᱥᱩᱢᱟᱹᱭ ᱧᱟᱢᱚᱜᱼᱟ ᱡᱟᱦᱟᱱ ᱠᱟᱹᱢᱤ ᱛᱟᱦᱮᱱ ᱛᱩᱞᱩᱡ ᱦᱚᱸ ᱱᱚᱣᱟ ᱠᱟᱹᱢᱤ ᱢᱩᱪᱟᱹᱫ ᱠᱟᱛᱮᱫ ᱚᱱᱟ ᱵᱟᱜᱟᱱ ᱨᱮ ᱞᱟᱜᱟᱣ ᱛᱟᱦᱮᱸ ᱞᱮᱱᱠᱷᱟᱱ ᱱᱚᱝᱠᱟᱱ ᱵᱟᱜᱟᱱ ᱫᱚ ᱛᱮᱭᱟᱨ ᱛᱮ ᱟᱹᱰᱤᱜᱟᱱ ᱥᱩᱢᱟᱹᱭ ᱫᱚ ᱵᱟᱭ ᱦᱟᱛᱟᱣᱟ ᱛᱚᱵᱮ ᱱᱚᱝᱠᱟᱱ ᱵᱟᱜᱟᱱ ᱡᱚᱫᱤᱢ ᱛᱮᱭᱟᱨ ᱫᱟᱲᱮ ᱞᱮᱠᱷᱟᱱ ᱢᱤᱫ ᱢᱚᱴᱟ ᱢᱩᱴᱤ ᱯᱟᱸᱪ ᱵᱚᱪᱷᱚᱨ ᱨᱮᱜᱮ ᱱᱚᱣᱟᱠᱚ ᱫᱟᱨᱮ ᱢᱚᱴᱟ ᱢᱩᱴᱤ ᱵᱷᱟᱜᱮ ᱩᱥᱩᱞᱚᱜᱼᱟ ᱢᱟᱱᱮ ᱢᱤᱫ ᱫᱷᱚᱢ ᱫᱟᱨᱮ ᱡᱚᱫᱤᱭ ᱜᱮᱨ ᱠᱮᱫᱟ ᱦᱟᱥᱟᱨᱮ ᱛᱟᱦᱚᱞᱮ ᱟᱨ ᱱᱚᱣᱟᱠᱚ ᱫᱟᱨᱮᱫᱚ ᱵᱟᱝ ᱪᱮᱠᱟᱜᱼᱟ ᱤᱟᱱᱹ ᱫᱩ ᱵᱚᱪᱷᱚᱨ ᱢᱟᱛᱷᱟᱨᱮ ᱡᱚᱫᱤ ᱟᱨᱦᱚᱸ ᱜᱚᱸᱰᱟ ᱜᱚᱸᱰᱟ ᱨᱮ ᱦᱟᱥᱟ ᱯᱩ ᱢᱮᱥᱟ ᱠᱟᱛᱮᱫ ᱡᱚᱨᱟᱠᱚ ᱡᱚᱫᱤ ᱦᱟᱥᱟ ᱮᱢ ᱞᱮᱠᱷᱟᱱ ᱚᱱᱟᱠᱚ ᱫᱟᱨᱮᱫᱚ ᱟᱨᱚ ᱛᱟᱲᱟ ᱛᱟᱹᱲᱤ ᱞᱟᱹᱴᱩ ᱜᱚᱫᱚᱜᱼᱟ ᱟᱨ ᱱᱚᱝᱠᱟᱱ ᱵᱟᱜᱟᱱ ᱫᱚᱦᱚ ᱠᱚᱨᱛᱮ ᱜᱮᱞᱮ ᱡᱮᱢᱚᱱ ᱡᱟᱭᱜᱟ ᱩᱯᱚᱨ ᱨᱮ ᱠᱷᱚᱨᱪᱟ ᱦᱚᱸ ᱢᱮᱱᱟᱜᱼᱟ ᱥᱮ ᱨᱚᱠᱚᱢ ᱵᱷᱟᱵᱮ ᱡᱮᱢᱚᱱ ᱠᱟᱹᱴᱤᱡ ᱡᱟᱭᱜᱟ ᱨᱮ ᱠᱟᱹᱴᱤᱡ ᱫᱚ ᱠᱷᱚᱨᱪᱟ ᱠᱚᱢ ᱜᱮᱭᱟ ᱥᱚᱢᱚᱭᱦᱚᱸ ᱠᱚᱢ ᱞᱟᱜᱟᱜᱼᱟ ᱟᱨ ᱞᱟᱹᱴᱩ ᱡᱟᱭᱜᱟ ᱨᱮᱫᱚ ᱠᱷᱚᱨᱪᱟᱦᱚᱸ ᱞᱟᱹᱴᱩ ᱜᱮᱭᱟ ᱢᱩᱱᱤᱥ ᱠᱚᱸᱦᱚ ᱞᱟᱜᱟᱣ ᱦᱩᱭᱩᱜᱼᱟ ᱥᱮᱹᱨᱚᱠᱚᱢ ᱠᱟᱛᱮ ᱪᱟᱨᱟ ᱫᱚ ᱱᱚᱝᱠᱟ ᱵᱟᱜᱟᱱ ᱫᱚ ᱵᱮᱱᱟᱣ ᱜᱟᱱᱚᱜᱼᱟ